ᱯᱩᱭᱞᱩ ᱡᱟᱹᱱᱩᱣᱟᱹᱨᱤ ᱠᱷᱟᱨᱥᱚᱣᱟ ᱜᱩᱞᱚ ᱠᱟᱱᱰ ᱟᱢ ᱢᱚᱬᱮ ᱢᱮ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷᱩ ᱢᱩᱨᱢᱩᱣᱟᱜ ᱡᱟᱱᱟᱢ ᱢᱟᱦᱟ ᱯᱮ ᱜᱮᱞ ᱡᱩᱱ ᱦᱩᱞ ᱢᱟᱦᱟ ᱵᱟᱨ ᱚᱠᱴᱳᱵᱚᱨ ᱜᱟᱹᱱᱫᱷᱤ ᱡᱚᱭᱚᱱᱛᱤ ᱵᱟᱜᱮ ᱵᱟᱨ ᱰᱤᱥᱮᱢᱵᱚᱨ ᱯᱟᱹᱨᱥᱤ ᱢᱟᱦᱟ